ᱟᱵᱚ ᱟᱵᱚᱣᱟᱜ ᱫᱷᱚᱨᱚᱢ ᱫᱚ ᱢᱟᱱᱮ ᱟᱹᱰᱤ ᱤᱭᱟᱹᱣᱟ ᱢᱟᱱᱮ ᱢᱟᱱᱟᱣ ᱟᱨ ᱮᱴᱟᱜ ᱫᱷᱚᱨᱚᱢ ᱠᱚᱫᱚ ᱵᱟᱵᱚᱱ ᱪᱟᱞᱟᱜᱼᱟ ᱟᱵᱚ ᱥᱮᱫᱟᱭ ᱠᱷᱚᱱᱟᱜ ᱫᱷᱚᱨᱚᱢ ᱵᱚᱱ ᱤᱭᱟᱹᱣ ᱠᱟᱱᱟ ᱟᱵᱚ ᱫᱚ ᱡᱟᱦᱮᱨ ᱜᱟᱲ ᱟᱨ ᱡᱟᱦᱮᱨ ᱠᱚᱨᱮ ᱵᱚᱱ ᱪᱟᱞᱟᱜᱼᱟ ᱚᱱᱟ ᱫᱷᱚᱨᱚᱢ ᱠᱚᱜᱮ ᱵᱚᱱ ᱤᱭᱟᱹ ᱞᱮᱠᱷᱟᱱ ᱫᱚ ᱟᱹᱰᱤ ᱢᱟᱨᱟᱝ ᱟᱵᱚ ᱩᱯᱠᱟᱹᱨ ᱵᱚᱱ ᱧᱟᱢᱟ ᱟᱨ ᱚᱱᱟ ᱠᱷᱚᱱᱟᱝ ᱮᱴᱟᱜ ᱫᱷᱚᱨᱚᱢ ᱠᱚᱵᱚᱱ ᱪᱟᱞᱟᱣ ᱞᱮᱱᱠᱷᱟᱱ ᱩᱱᱟᱹᱜ ᱫᱷᱚᱨᱚᱢ ᱤᱭᱟᱹ ᱠᱚᱫᱚ ᱩᱯᱠᱟᱹᱨ ᱫᱚ ᱵᱟᱵᱚᱱ ᱧᱟᱢᱟ ᱟᱵᱚ ᱧᱮᱞ ᱢᱮ ᱱᱚᱜᱼᱚᱭ ᱦᱩᱲᱩ ᱨᱮ ᱪᱟᱣᱞᱮ ᱨᱮ ᱢᱟᱱᱮ ᱵᱚᱸᱜᱟ ᱨᱮ ᱵᱩᱨᱩ ᱨᱮ ᱟᱵᱚᱫᱚ ᱡᱟᱦᱮᱨ ᱜᱟᱲ ᱡᱩᱫᱤ ᱵᱚᱱ ᱪᱟᱞᱟᱣ ᱞᱮᱱᱠᱷᱟᱱ ᱟᱵᱚᱣᱟᱜ ᱫᱷᱚᱨᱚᱢ ᱢᱟᱱᱟᱣ ᱞᱮᱠᱷᱟᱱ ᱵᱚᱱ ᱟᱵᱚ ᱦᱚᱸ ᱟᱹᱰᱤ ᱡᱳᱨ ᱩᱯᱠᱟᱹᱨ ᱵᱚᱱ ᱧᱟᱢ ᱟᱵᱚᱱ ᱟᱨ ᱮᱴᱟᱜ ᱫᱷᱚᱨᱚᱢ ᱠᱚᱵᱚᱱ ᱪᱟᱞᱟᱣ ᱞᱮᱱᱠᱷᱟᱱ ᱫᱚ ᱚᱱᱟᱫᱚ ᱩᱱᱟᱹᱜ ᱩᱯᱠᱟᱹᱨ ᱫᱚ ᱵᱟᱭ ᱧᱟᱢᱚᱜᱼᱟ ᱟᱵᱚᱣᱟᱜ ᱫᱷᱚᱨᱚᱢ ᱛᱟᱵᱚᱱ ᱫᱚ ᱥᱮᱫᱟᱭ ᱠᱷᱚᱱᱟᱜ ᱮᱠᱫᱚᱢ ᱟᱹᱜᱤᱞ ᱦᱟᱯᱲᱟᱢ ᱠᱷᱚᱱᱟᱜ ᱛᱮᱜᱮᱱ ᱢᱟᱱᱮ ᱨᱟᱠᱟᱵ ᱤᱭᱟᱹ ᱠᱷᱚᱱᱟᱜ ᱜᱮ ᱢᱟᱹᱱᱢᱤ ᱡᱚᱱᱢᱚ ᱠᱷᱚᱱᱟᱜ ᱜᱮ ᱟᱵᱚ ᱫᱚ ᱫᱷᱚᱨᱚᱢ ᱜᱟᱲ ᱛᱟᱵᱚᱱ ᱟᱵᱚᱫᱚ ᱡᱟᱦᱮᱨ ᱜᱟᱲ ᱛᱟᱵᱚᱱ ᱫᱷᱚᱨᱚᱢ ᱫᱚ ᱚᱸᱰᱮ ᱜᱮᱵᱚᱱ ᱵᱚᱸᱜᱟ ᱵᱩᱨᱩ ᱚᱸᱰᱮ ᱜᱮᱵᱚᱱ ᱛᱟᱵᱮᱨᱚᱜᱼᱟ ᱚᱸᱰᱮ ᱜᱮᱵᱚᱱ ᱢᱮᱱᱟ ᱢᱟ ᱟᱞᱮᱭᱟᱜ ᱵᱟᱧᱪᱟᱣ ᱦᱚᱨ ᱵᱟᱧᱪᱟᱜ ᱢᱟᱞᱮ ᱢᱮᱱᱛᱮ ᱟᱨ ᱵᱟᱧᱪᱟᱣ ᱜᱮᱵᱚᱱ ᱢᱮᱱᱟ ᱟᱨ ᱚᱱᱟ ᱠᱚᱵᱚᱱ ᱢᱮᱱ ᱞᱮᱠᱷᱟᱱ ᱜᱮ ᱟᱵᱚ ᱚᱸᱰᱮ ᱜᱮ ᱫᱟᱲᱮ ᱵᱚᱱ ᱧᱟᱢᱟ ᱚᱱᱟ ᱨᱮᱜᱮ ᱛᱟᱵᱚᱱ ᱟᱵᱚᱣᱟᱜ ᱡᱚᱛᱚᱣᱟᱜ ᱫᱟᱲᱮ ᱢᱮᱱᱟᱜᱼᱟ